ᱤᱧᱤᱧ ᱢᱟᱱᱟᱣᱟ ᱱᱚᱝᱠᱟᱱ ᱞᱟᱠᱪᱟᱨᱟᱱ ᱯᱚᱨᱚᱵᱽ ᱥᱚᱨᱦᱟᱭ ᱯᱚᱨᱚᱵᱽ ᱥᱟᱠᱨᱟᱛ ᱯᱚᱨᱚᱵᱽ ᱟᱨ ᱟᱠᱷᱲᱟ ᱠᱚ ᱥᱚᱨᱦᱟᱭ ᱮᱱᱮᱡ ᱟᱠᱷᱲᱟ ᱞᱟᱜᱽᱲᱮ ᱮᱱᱮᱡ ᱟᱠᱷᱲᱟ ᱯᱚᱨᱚᱵᱽ ᱦᱤᱞᱟᱹᱜ ᱫᱚ ᱟᱹᱰᱤ ᱠᱟᱹᱢᱤ ᱢᱮᱱᱟᱜᱼᱟ ᱟᱹᱰᱤ ᱜᱟᱱ ᱠᱟᱹᱢᱤ ᱢᱮᱱᱟᱜᱼᱟ ᱨᱟᱹᱥᱠᱟᱹᱭ ᱦᱚᱸ ᱵᱩᱡᱷᱟᱹᱜᱼᱟ ᱫᱚᱢᱮ ᱟᱨ ᱤᱧ ᱫᱚ ᱟᱹᱰᱤ ᱠᱤᱪᱷᱩᱭᱤᱧ ᱠᱟᱹᱢᱤᱭᱟ ᱯᱚᱨᱚᱵᱽ ᱦᱤᱞᱟᱹᱜ ᱫᱚ ᱡᱚᱜ ᱜᱤᱰᱤᱭᱟᱹᱧ ᱜᱤᱛᱤᱞ ᱜᱷᱟᱥᱟᱣᱟᱹᱧ ᱤᱥᱤᱱ ᱵᱟᱥᱟᱝ ᱟᱹᱧ ᱟᱨ ᱟᱹᱰᱤ ᱟᱭᱢᱟ ᱟᱨᱚ ᱤᱥᱤᱱ ᱦᱩᱭᱩᱜᱼᱟ ᱫᱟᱠᱟᱭᱟᱹᱧ ᱩᱛᱩᱭᱟᱹᱧ ᱞᱮᱴᱚᱭᱟᱹᱧ ᱯᱤᱴᱷᱟᱹᱭᱟᱹᱧ ᱟᱨ ᱦᱚᱸ ᱮᱢᱟ ᱠᱚᱣᱟ ᱡᱚᱢ ᱥᱟᱢᱴᱟᱣ ᱠᱟᱛᱮ ᱟᱨ ᱥᱟᱹᱛ ᱥᱟᱯᱲᱟᱣ ᱦᱩᱭᱩᱜᱼᱟ ᱛᱟᱨᱯᱚᱨᱮ ᱛᱮ ᱟᱨᱦᱚᱸ ᱮᱱᱮᱡ ᱟᱠᱷᱲᱟ ᱛᱮᱧ ᱪᱟᱞᱟᱜᱼᱟ